ᱤᱧ ᱡᱮ ᱱᱚᱜ ᱚᱭ ᱟᱭᱢᱟ ᱯᱩᱛᱷᱤ ᱥᱮ ᱢᱩᱨᱛᱤ ᱠᱚᱧ ᱫᱚᱦᱚ ᱡᱟᱣᱨᱟ ᱟᱠᱟᱫᱼᱟ ᱚᱱᱟ ᱠᱮᱪᱟᱜ ᱟᱠᱟᱱ ᱨᱮᱦᱚᱸ ᱚᱱᱟ ᱫᱚ ᱵᱟᱹᱧ ᱜᱤᱰᱤ ᱟᱠᱟᱫᱼᱟ ᱥᱮ ᱟᱹᱣᱲᱤ ᱥᱟᱹᱣᱲᱤ ᱫᱚ ᱵᱟᱹᱧ ᱫᱚᱦᱚ ᱟᱠᱟᱫᱟ ᱚᱱᱟ ᱫᱚ ᱡᱚᱛᱱᱚ ᱠᱟᱛᱮᱫ ᱢᱤᱫᱴᱮᱱ ᱥᱩᱠᱮᱥ ᱵᱷᱤᱛᱨᱤ ᱨᱮᱜᱮ ᱚᱱᱟ ᱫᱚ ᱵᱷᱚᱨᱟᱣ ᱠᱟᱛᱮᱧ ᱫᱚᱦᱚ ᱟᱠᱟᱫᱟ ᱡᱟᱛᱮ ᱟᱵᱚ ᱢᱟᱱᱮ ᱯᱚᱨᱚᱵᱚᱨᱛᱤᱠᱟᱞᱨᱮ ᱡᱟᱦᱟᱸᱭᱮ ᱦᱮᱡ ᱠᱟᱛᱮ ᱦᱚᱸ ᱡᱮᱱᱚᱭ ᱧᱮᱞ ᱫᱟᱲᱮᱭᱟᱜ ᱡᱮ ᱞᱟᱦᱟ ᱛᱮᱱᱟᱜ ᱯᱩᱛᱷᱤ ᱨᱮ ᱪᱮᱫ ᱠᱚ ᱛᱟᱦᱮᱸ ᱠᱟᱱᱟ ᱛᱳ ᱚᱱᱟᱛᱮ ᱤᱧ ᱫᱚ ᱚᱱᱟ ᱠᱚ ᱜᱩᱪᱷᱟᱹᱣ ᱠᱟᱛᱮᱜ ᱤᱧ ᱫᱚᱦᱚ ᱠᱟᱫᱟ ᱡᱮᱢᱚᱱ ᱯᱚᱭᱥᱟ ᱠᱚ ᱥᱮ ᱯᱩᱛᱷᱤ ᱠᱚᱦᱚᱸ ᱚᱲᱮᱡ ᱵᱟᱲᱟ ᱟᱠᱟᱱ ᱨᱮᱦᱚᱸ ᱚᱱᱟ ᱫᱚ ᱢᱚᱡᱽ ᱛᱮ ᱚᱸᱰᱮᱜᱮ ᱡᱚᱛᱱᱚ ᱠᱟᱛᱮᱜ ᱤᱧ ᱫᱚᱦᱚ ᱟᱠᱟᱫᱟ ᱠᱤᱱᱛᱩ ᱚᱱᱟ ᱫᱚ ᱤᱧ ᱫᱚ ᱚᱠᱚᱭ ᱦᱚᱸ ᱵᱟᱝ ᱤᱧ ᱟᱠᱷᱨᱤᱧ ᱟᱠᱟᱫ ᱠᱚᱣᱟ ᱥᱮ ᱚᱠᱚᱭ ᱦᱚᱸ ᱵᱟᱝ ᱤᱧ ᱮᱢ ᱟᱠᱟᱫ ᱠᱚᱣᱟ ᱚᱱᱟᱫᱚ ᱱᱤᱡᱮ ᱴᱷᱮᱱ ᱜᱮ ᱡᱟᱦᱟᱸ ᱛᱤᱸᱥ ᱧᱮᱞ ᱵᱟᱲᱟᱭ ᱞᱟᱹᱜᱤᱫ ᱥᱮ ᱡᱟᱦᱟᱸᱭ ᱡᱟᱛᱮ ᱧᱮᱞ ᱠᱟᱛᱮᱫ ᱠᱚ ᱵᱩᱡᱷᱟᱹᱣᱟ ᱡᱮ ᱱᱚᱣᱟ ᱡᱤᱱᱤᱥ ᱨᱮᱱᱟᱜ ᱛᱤᱱᱟᱹᱜ ᱫᱟᱢ ᱥᱮ ᱛᱤᱱᱟᱹᱜ ᱠᱟᱡᱮ ᱞᱟᱜᱟᱜᱼᱟ ᱵᱟᱲᱟᱭ ᱠᱟᱛᱮᱫ ᱚᱱᱟᱛᱮ ᱤᱧ ᱫᱚ ᱤᱧᱟᱹᱜ ᱚᱲᱟᱜ ᱨᱮᱜᱮ ᱤᱧ ᱫᱚ ᱥᱟᱡᱟᱣ ᱫᱚᱦᱚ ᱟᱠᱟᱫᱼᱟ